ᱤᱧ ᱢᱤᱫᱴᱟᱱ ᱵᱮᱰᱥᱤᱴ ᱪᱟᱫᱚᱨ ᱤᱧ ᱦᱟᱛᱟᱣ ᱞᱮᱫᱟ ᱡᱟᱦᱟᱸ ᱫᱚ ᱚᱲᱟᱜ ᱨᱮ ᱟᱹᱜᱩ ᱠᱟᱛᱮᱫ ᱤᱧ ᱧᱮᱞ ᱠᱮᱫᱟ ᱵᱤᱪᱷᱱᱟᱹ ᱨᱮ ᱟᱴᱮᱫ ᱠᱟᱛᱮᱫ ᱛᱳ ᱵᱷᱟᱜᱮ ᱪᱮᱦᱨᱟ ᱚᱱᱟ ᱨᱮᱱᱟᱜ ᱨᱚᱝ ᱛᱮᱫ ᱥᱮ ᱠᱟᱞᱟᱨ ᱛᱮᱫ ᱦᱚᱸ ᱵᱟᱝ ᱧᱮᱞᱚᱜ ᱠᱟᱱᱟ ᱥᱮ ᱚᱱᱟ ᱪᱷᱟᱯᱟ ᱛᱮᱫ ᱦᱚᱸ ᱵᱮᱥ ᱪᱮᱦᱨᱟ ᱫᱚ ᱵᱟᱝ ᱧᱮᱞᱚᱜ ᱠᱟᱱᱟ ᱟᱨ ᱚᱲᱟᱜ ᱨᱮᱱ ᱦᱚᱲ ᱠᱚᱦᱚᱸ ᱵᱟᱠᱚ ᱠᱩᱥᱤ ᱥᱟᱹᱛᱟᱜ ᱠᱟᱱᱟ ᱚᱱᱟᱛᱮ ᱤᱧ ᱦᱚᱸ ᱴᱷᱤᱠ ᱠᱩᱥᱤ ᱥᱟᱺᱦᱤᱡ ᱫᱚ ᱵᱟᱹᱧ ᱵᱩᱡᱷᱟᱹᱣ ᱮᱫᱟ ᱚᱱᱟ ᱵᱮᱰᱥᱤᱴ ᱫᱚ ᱵᱟᱹᱧ ᱠᱩᱥᱤ ᱥᱟᱹᱛᱟᱜ ᱠᱟᱱᱟ ᱟᱨᱠᱤ